ᱤᱧ ᱢᱤᱫᱴᱤᱡ ᱵᱟᱡᱟᱨ ᱠᱷᱚᱱ ᱯᱞᱟᱥᱴᱤᱠ ᱵᱟᱹᱞᱛᱤᱧ ᱠᱤᱨᱤᱧ ᱟᱠᱟᱫ ᱛᱟᱦᱮᱱᱤᱧ ᱚᱱᱟᱦᱚᱸ ᱵᱮᱥᱤ ᱫᱤᱱ ᱵᱟᱝ ᱵᱮᱣᱦᱟᱨ ᱦᱩᱭ ᱞᱮᱱᱟ ᱢᱟᱱᱮ ᱪᱮᱫᱟᱜ ᱥᱮ ᱫᱟᱜ ᱠᱚ ᱴᱮᱣᱭᱮᱧ ᱟᱹᱜᱩ ᱵᱟᱲᱟ ᱛᱮᱜᱮ ᱚᱱᱟᱦᱚᱸ ᱨᱟᱹᱯᱩᱫ ᱮᱱᱟ ᱨᱟᱹᱯᱩᱫ ᱮᱱ ᱛᱟᱭᱚᱢ ᱚᱱᱛᱮ ᱵᱟᱲᱜᱮ ᱥᱮᱫᱨᱮ ᱦᱟᱥᱟᱨᱮᱧ ᱛᱚᱯᱟ ᱠᱟᱫᱟ ᱢᱮᱱᱠᱷᱟᱱ ᱚᱱᱟᱫᱚ ᱥᱮᱟ ᱦᱚᱸ ᱵᱟᱭ ᱥᱮᱭᱟᱜᱼᱟ ᱟᱨ ᱪᱮᱫᱦᱚᱸ ᱵᱟᱝ ᱟᱫᱚ ᱠᱤᱪᱷᱩ ᱫᱤᱱ ᱯᱚᱨᱮᱧ ᱟᱨᱦᱚᱧ ᱦᱚᱴᱟᱜ ᱧᱟᱢ ᱠᱮᱫᱟᱹᱧ ᱟᱨᱤᱧ ᱧᱮᱞ ᱠᱮᱫᱟ ᱡᱮ ᱵᱟᱝᱼᱟ ᱚᱱᱟᱫᱚ ᱤᱱᱠᱟᱹᱜᱮ ᱢᱮᱱᱟᱜᱼᱟ ᱵᱟᱭ ᱥᱮᱭᱟ ᱟᱠᱟᱱᱟ ᱮᱱᱠᱷᱟᱱᱤᱧ ᱩᱭᱦᱟᱹᱨ ᱠᱮᱫᱟᱹᱧ ᱡᱮᱧ ᱨᱟᱯᱟᱜ ᱜᱤᱰᱤᱭᱟ ᱢᱮᱱᱠᱷᱟᱱ ᱡᱚᱠᱷᱚᱱᱤᱧ ᱨᱟᱯᱟᱜ ᱠᱮᱫᱟ ᱮᱱᱠᱷᱟᱱ ᱟᱹᱰᱤᱡᱳᱨ ᱫᱷᱩᱣᱟᱹᱭᱮᱱᱟ ᱟᱹᱰᱤᱡᱳᱨ ᱥᱚᱭᱮᱱᱟ ᱮᱠᱫᱚᱢ ᱚᱱᱟ ᱦᱚᱭ ᱠᱚᱦᱚᱸ ᱡᱚᱛᱚ ᱠᱟᱨᱵᱚᱱ ᱰᱟᱭᱼᱚᱠᱥᱟᱭᱤᱰ ᱪᱟᱵᱟᱭᱮᱱᱟ ᱮᱱᱠᱷᱟᱱ ᱩᱭᱦᱟᱹᱨ ᱠᱮᱫᱟ ᱱᱚᱣᱟ ᱫᱚ ᱪᱤᱠᱟᱹᱭᱟᱢ ᱱᱚᱣᱟ ᱠᱚᱫᱚ ᱵᱷᱟᱹᱜᱤ ᱡᱤᱱᱤᱥ ᱫᱚ ᱵᱟᱝ ᱠᱟᱱᱟ ᱯᱞᱟᱥᱴᱤᱠ ᱫᱚ ᱟᱹᱰᱤ ᱠᱷᱟᱨᱟᱯ ᱡᱤᱱᱤᱥ ᱠᱟᱱᱟ ᱵᱮᱥ ᱫᱚ ᱵᱟᱝ ᱠᱟᱱᱟ